ᱦᱮᱸ ᱦᱮᱞᱳ ᱦᱮᱸ ᱢᱮᱱ ᱫᱟᱹᱧ ᱱᱤᱭᱟᱹ ᱫᱚ ᱡᱷᱟᱲᱠᱷᱚᱱ ᱠᱟᱱᱟ ᱚ ᱦᱮᱸᱛᱚ ᱟᱯᱮ ᱫᱤᱥᱚᱢ ᱨᱮᱭᱟᱝ ᱮᱱᱮᱡ ᱥᱮᱨᱮᱧ ᱞᱟᱭᱼᱞᱟᱠᱪᱟᱨ ᱪᱮᱫᱞᱮᱠᱟ ᱪᱮᱫᱞᱮᱠᱟ ᱵᱷᱟᱜᱟᱨ ᱜᱮᱭᱟ ᱥᱮ ᱟᱞᱮ ᱵᱟᱝᱜᱟᱞ ᱞᱮᱠᱟ ᱜᱮ ᱚᱱᱟ ᱦᱮᱸ ᱵᱟᱲᱟᱭ ᱥᱟᱱᱟᱭᱮᱫ ᱚᱱᱟ ᱜᱮ ᱵᱟᱲᱟᱭ ᱥᱟᱱᱟᱧ ᱠᱟᱱᱟ ᱡᱮ ᱪᱮᱫᱞᱮᱠᱟ ᱟᱯᱮ ᱥᱮᱱᱟᱜ ᱮᱱᱮᱡ ᱥᱮᱨᱮᱧ ᱯᱚᱨᱚᱵᱽ ᱯᱤᱦᱟᱹ ᱠᱚ ᱪᱮᱫ ᱞᱮᱠᱟ ᱯᱮ ᱚᱠᱟ ᱵᱚᱸᱜᱟ ᱯᱮ ᱥᱚᱨᱦᱟᱭᱚᱜᱼᱟ ᱚᱠᱟ ᱵᱚᱸᱜᱟ ᱯᱮ ᱵᱟᱦᱟᱜᱼᱟ ᱟᱨ ᱦᱚᱨᱚᱜ ᱵᱟᱸᱫᱮ ᱪᱮᱫᱞᱮᱠᱟ ᱚᱱᱛᱮᱱᱟᱜ ᱫᱚ ᱛᱷᱚᱲᱟ ᱵᱷᱮᱜᱟᱨ ᱵᱷᱮᱜᱟᱨ ᱜᱮᱛᱟ ᱵᱚᱱᱟ ᱥᱮ ᱟᱞᱮ ᱥᱮᱱᱟᱜ ᱫᱚ ᱪᱮᱫᱞᱮᱠᱟ ᱟᱞᱮ ᱥᱮᱱᱟᱜ ᱦᱚᱸ ᱱᱟᱥᱮ ᱟᱯᱮ ᱢᱟᱱᱮ ᱡᱟᱦᱮᱨ ᱠᱷᱚᱱ ᱫᱚ ᱡᱩᱫᱟᱹᱜ ᱜᱮᱭᱟ ᱱᱚᱣᱟ ᱵᱟᱝᱜᱟᱞ ᱨᱮᱭᱟᱜ ᱫᱚ ᱪᱮᱫᱟᱜ ᱥᱮ ᱪᱮᱫᱟᱜ ᱡᱩᱫᱟᱹᱜᱼᱟ ᱟᱯᱮ ᱫᱚ ᱞᱟᱹᱭ ᱠᱮᱫᱟᱢ ᱡᱮ ᱯᱩᱥ ᱵᱚᱸᱜᱟ ᱯᱮ ᱥᱚᱨᱦᱟᱭᱚᱜᱼᱟ ᱟᱞᱮ ᱫᱚ ᱥᱚᱨᱦᱟᱭᱚᱜᱼᱟ ᱟᱨ ᱯᱷᱟᱹᱜᱩᱱ ᱵᱚᱸᱜᱟ ᱞᱮ ᱵᱟᱦᱟᱜᱼᱟ ᱟᱨ ᱡᱟᱦᱟᱸ ᱟᱵᱚᱣᱟᱜ ᱮᱱᱮᱡ ᱥᱮᱨᱮᱧ ᱨᱮᱭᱟᱜ ᱛᱩᱢᱫᱟᱹᱜ ᱴᱟᱢᱟᱠ ᱚᱱᱟ ᱠᱚᱦᱚᱸ ᱟᱞᱮ ᱥᱮᱱᱟᱜ ᱫᱚ ᱛᱷᱚᱲᱟ ᱫᱚ ᱞᱟᱹᱴᱩ ᱞᱟᱹᱴᱩ ᱜᱮᱭᱟ ᱛᱮᱦᱮᱸᱱᱟ ᱛᱩᱢᱫᱟᱹᱜ ᱴᱟᱢᱟᱠ ᱚᱱᱟ ᱥᱟᱶᱛᱮ ᱴᱷᱮᱭᱚᱝ ᱟᱨ ᱛᱟᱨᱯᱚᱨᱮ ᱤᱧ ᱥᱟᱵ ᱵᱟᱦᱟ ᱨᱮᱫᱚ ᱛᱟᱦᱮᱱ ᱛᱟᱞᱮᱭᱟ ᱴᱷᱮᱭᱚᱝ ᱛᱟᱦᱮᱸᱱᱟ ᱛᱩᱢᱫᱟᱜ ᱴᱟᱢᱟᱠ ᱛᱟᱦᱮᱸᱱᱟ ᱥᱟᱠᱣᱟ ᱛᱟᱦᱮᱸᱱᱟ ᱟᱨᱚ ᱚᱱᱮᱠ ᱠᱤᱪᱷᱩ ᱛᱟᱦᱮᱸᱱᱟ ᱦᱮᱸᱛᱚ ᱟᱨ ᱟᱯᱮ ᱥᱮᱱᱟᱜ ᱨᱚᱲ ᱟᱲᱟᱝ ᱠᱚᱫᱚ ᱪᱮᱫᱞᱮᱠᱟ ᱟᱞᱮ ᱥᱮᱫ ᱞᱮᱠᱟ ᱜᱮ ᱥᱮ ᱵᱷᱮᱜᱟᱨ ᱵᱷᱮᱜᱟᱨ ᱜᱮᱭᱟ ᱦᱩᱸᱻ ᱦᱮᱸ ᱟᱞᱮ ᱥᱮᱫ ᱫᱚ ᱟᱞᱮ ᱥᱮᱱᱟᱜ ᱫᱚ ᱮᱱᱮᱡ ᱥᱮᱨᱮᱧ ᱦᱚᱸ ᱠᱟᱺᱪ ᱜᱟᱹᱦᱤᱨ ᱜᱮᱛᱟᱞᱮᱭᱟ ᱚᱱᱛᱮ ᱟᱯᱮ ᱥᱮᱫ ᱞᱮᱠᱟ ᱫᱚ ᱩᱱᱟᱹᱜ ᱪᱩᱜᱩᱲ ᱫᱚ ᱵᱟᱝ ᱟᱞᱮ ᱥᱮᱱᱟᱜ ᱮᱱᱮᱡ ᱥᱮᱨᱮᱧ ᱫᱚ ᱜᱟᱹᱦᱤᱨ ᱜᱮᱭᱟ ᱡᱟᱦᱟᱸᱭ ᱵᱟᱭ ᱵᱟᱲᱟᱭᱟ ᱩᱱᱤ ᱦᱚᱸᱭ ᱵᱟᱲᱟᱭ ᱧᱟᱢᱟ

ᱦᱮᱸᱛᱚ ᱤᱱᱠᱟᱹ ᱜᱮ ᱨᱚᱯᱚᱲ ᱦᱩᱭᱩᱜᱼᱟ